ᱦᱳᱭ ᱤᱧ ᱟᱜᱟᱨ ᱨᱩᱣᱟᱹᱜ ᱟᱹᱧ ᱮᱱᱠᱷᱟᱡ ᱫᱚ ᱟᱜᱟᱨ ᱦᱩᱰᱤᱧ ᱦᱩᱰᱤᱧ ᱨᱩᱣᱟᱹ ᱛᱟᱦᱮᱱᱟ ᱞᱟᱡ ᱦᱟᱹᱥᱩ ᱵᱚᱦᱚᱜ ᱦᱟᱹᱥᱩ ᱚᱱᱟ ᱠᱚᱫᱚ ᱚᱲᱟᱜ ᱨᱮᱜᱮᱧ ᱨᱟᱱᱚᱜᱼᱟ ᱟᱨ ᱡᱩᱫᱤ ᱢᱟᱨᱟᱝ ᱫᱷᱟᱨᱟ ᱨᱳᱜᱽ ᱛᱟᱦᱮᱱᱟ ᱮᱱᱠᱷᱟᱡ ᱫᱚ ᱚᱱᱟ ᱞᱟᱹᱜᱤᱫ ᱫᱚ ᱦᱟᱥᱯᱟᱛᱟᱞᱤᱧ ᱪᱟᱞᱟᱜᱼᱟ ᱟᱨ ᱡᱩᱫᱤ ᱞᱟᱡ ᱦᱟᱹᱥᱩ ᱵᱚᱦᱚᱜ ᱦᱟᱹᱥᱩ ᱛᱟᱦᱮᱱᱟ ᱮᱱᱠᱷᱟᱡ ᱚᱱᱟ ᱠᱚᱫᱚ ᱚᱲᱟᱜ ᱨᱮᱜᱤᱧ ᱨᱟᱹᱱᱚᱜᱼᱟ ᱟᱨ ᱚᱲᱟᱜ ᱨᱮ ᱚᱱᱟ ᱨᱟᱱ ᱞᱟᱹᱜᱤᱫ ᱫᱚ ᱟᱹᱰᱤ ᱜᱟᱱ ᱵᱮᱵᱚᱦᱟᱨᱤᱧᱟ ᱫᱚᱦᱚ ᱠᱟᱜᱼᱟ ᱡᱟᱦᱟᱸ ᱞᱮᱠᱟ ᱦᱩᱭᱱᱟ ᱨᱮᱸᱦᱮᱫ ᱠᱚ ᱦᱩᱭᱱᱟ ᱟᱨᱚ ᱨᱮᱸᱦᱮᱫ ᱠᱚ ᱟᱨᱚ ᱚᱱᱠᱟ ᱜᱮ ᱟᱹᱰᱤ ᱜᱟᱱ ᱡᱟᱹᱲᱤ ᱵᱩᱴᱤ ᱠᱚᱧ ᱡᱳᱜᱟᱲ ᱠᱟᱜᱟ ᱟᱨ ᱚᱟᱱ ᱠᱚᱛᱮ ᱜᱮ ᱡᱩᱫᱤ ᱞᱟᱡ ᱦᱟᱹᱥᱩ ᱵᱚᱦᱚᱜ ᱦᱟᱹᱥᱩ ᱤᱧᱟᱹᱜ ᱮᱱᱠᱷᱟᱡ ᱫᱚ ᱚᱱᱟ ᱠᱚᱛᱮ ᱜᱮᱧ ᱨᱟᱱᱚᱜᱼᱟ ᱚᱱᱟ ᱠᱚᱧ ᱧᱟᱢ ᱟᱹᱜᱩ ᱠᱟᱜᱼᱟ ᱟᱨ ᱚᱱᱟ ᱠᱚ ᱨᱚᱦᱚᱲ ᱠᱟᱜ ᱟᱹᱧ ᱟᱨ ᱡᱟᱹᱲᱤ ᱵᱩᱴᱤ ᱠᱚᱫᱚ ᱜᱳᱞ ᱵᱮᱱᱟᱣ ᱠᱟᱛᱮ ᱤᱧ ᱫᱚᱦᱚ ᱠᱟᱜᱼᱟ ᱟᱨ ᱚᱱᱟ ᱠᱚ ᱨᱚᱦᱚᱲ ᱠᱟᱛᱮ ᱤᱧ ᱫᱚᱦᱚ ᱠᱟᱜᱼᱟ ᱟᱨ ᱡᱩᱫᱤ ᱟᱨ ᱨᱩᱣᱟᱹᱜ ᱟᱹᱧ ᱮᱱᱠᱷᱟᱡ ᱫᱚ ᱡᱮ ᱵᱚᱦᱚᱜ ᱦᱟᱹᱥᱩ ᱞᱟᱡ ᱦᱟᱹᱥᱩ ᱠᱚᱜᱮ ᱮᱱᱠᱷᱟᱡ ᱫᱚ ᱚᱱᱟ ᱠᱚᱫᱚ ᱚᱲᱟᱜ ᱨᱮᱜᱮᱧ ᱨᱟᱱᱚᱜᱼᱟ ᱚᱱᱟ ᱡᱟᱹᱲᱤ ᱵᱩᱴᱤ ᱠᱚ ᱡᱟᱦᱟᱸ ᱜᱳᱞ ᱵᱮᱱᱟᱣ ᱠᱟᱛᱮ ᱤᱧ ᱫᱚᱦᱚ ᱠᱟᱜᱼᱟ ᱚᱱᱟ ᱠᱚᱧ ᱡᱚᱢᱟ ᱟᱨ ᱨᱮᱸᱦᱮᱫ ᱠᱚᱧ ᱧᱟᱢ ᱟᱹᱜᱩᱭᱟ ᱟᱨ ᱡᱟᱦᱟᱸ ᱞᱮᱠᱟ ᱦᱩᱭᱱᱟ ᱨᱮᱸᱦᱮᱫ ᱠᱚ ᱟᱹᱰᱤ ᱜᱟᱱ ᱚᱱᱟ ᱠᱚᱧ ᱟᱹᱜᱩᱭᱟ ᱟᱦᱟᱨ ᱟᱬᱮ ᱠᱚᱨᱮᱜ ᱚᱱᱟ ᱨᱮᱸᱦᱮᱫ ᱫᱚ ᱛᱟᱦᱮᱱᱟ ᱚᱱᱟ ᱠᱚᱨᱮ ᱠᱷᱚᱡ ᱤᱧ ᱯᱟᱱᱛᱮ ᱟᱹᱜᱩᱭᱟ ᱟᱨ ᱛᱟᱭᱚᱢ ᱚᱱᱟ ᱠᱚ ᱠᱚᱴᱮᱡ ᱵᱟᱲᱟ ᱠᱟᱛᱮ ᱚᱱᱟ ᱠᱚ ᱨᱟᱥᱟ ᱛᱮᱫ ᱤᱧ ᱧᱩᱭᱟ ᱟᱨ ᱚᱱᱟ ᱨᱟᱥᱟ ᱛᱮᱜᱮ ᱛᱟᱭᱚᱢ ᱫᱚ ᱚᱲᱟᱜ ᱨᱮᱧ ᱨᱟᱱᱚᱜᱼᱟ ᱟᱨ ᱡᱩᱫᱤ ᱢᱟᱨᱟᱝ ᱫᱷᱟᱨᱟ ᱜᱮ ᱨᱳᱜᱽ ᱛᱟᱦᱮᱱᱟ ᱮᱱᱷᱟᱡ ᱚᱱᱟ ᱞᱟᱹᱜᱤᱫ ᱫᱚ ᱦᱟᱥᱯᱟᱛᱟᱞᱤᱧ ᱪᱟᱞᱟᱜᱼᱟ ᱟᱨ ᱚᱸᱰᱮ ᱜᱮᱧ ᱨᱟᱱᱚᱜᱼᱟ ᱪᱮᱠᱟᱛᱮ ᱢᱟᱨᱟᱝ ᱨᱳᱜᱽ ᱞᱟᱹᱜᱤᱫ ᱫᱚ ᱚᱲᱟᱜ ᱨᱮᱫᱚ ᱱᱟᱦᱟᱸᱜ ᱚᱱᱟ ᱞᱟᱹᱜᱤᱫ ᱫᱚ ᱵᱟᱹᱧ ᱵᱮᱵᱮᱦᱟᱨ ᱠᱟᱜᱼᱟ ᱢᱟᱱᱮ ᱜᱮ ᱚᱟᱱ ᱞᱟᱹᱜᱤᱫ ᱫᱚ ᱦᱟᱥᱯᱟᱛᱟᱞ ᱜᱮᱧ ᱪᱟᱞᱟᱜᱼᱟ ᱟᱨᱚ ᱚᱸᱰᱮ ᱜᱮᱧ ᱨᱟᱱᱚᱜᱼᱟ ᱚᱸᱰᱮ ᱫᱚ ᱰᱟᱠᱛᱚᱨ ᱠᱚ ᱛᱟᱦᱮᱱᱟ ᱩᱱᱠᱩ ᱠᱚ ᱧᱮᱞ ᱢᱮᱭᱟ ᱡᱮ ᱪᱮᱫ ᱞᱮᱠᱟᱱ ᱨᱳᱜᱽ ᱠᱟᱱᱟ ᱛᱚ ᱚᱱᱟ ᱞᱟᱹᱜᱤᱫ ᱨᱟᱱ ᱠᱚ ᱛᱟᱦᱮᱱᱟ ᱟᱨ ᱚᱱᱟ ᱠᱚ ᱛᱟᱭᱚᱢ ᱫᱚᱠᱚ ᱮᱢᱟᱹᱧᱟ ᱚᱱᱟ ᱛᱟᱭᱚᱢ ᱫᱚ ᱟᱨ ᱛᱟᱭᱚᱢ ᱡᱟᱡᱽᱯᱟᱛᱟᱞ ᱤᱧᱟᱹ ᱠᱚ ᱡᱩᱫᱤ ᱰᱷᱮᱹᱨ ᱢᱟᱨᱟᱝ ᱨᱳᱜᱽ ᱠᱟᱱᱟ ᱛᱚ ᱚᱱᱟ ᱞᱟᱹᱜᱤᱫ ᱡᱩᱫᱤ ᱟᱠᱚ ᱵᱟᱠᱚ ᱫᱟᱮᱭᱟᱜᱼᱟ ᱮᱱᱠᱷᱟᱱ ᱚᱱᱟ ᱠᱷᱚᱱ ᱟᱨ ᱦᱚᱸ ᱮᱴᱟᱜ ᱦᱟᱥᱯᱟᱛᱟᱞ ᱠᱚ ᱤᱫᱤᱧᱟ ᱠᱚ ᱢᱮᱱᱛᱮ ᱱᱚᱰᱮ ᱵᱟᱞᱮ ᱫᱟᱲᱮᱭᱟᱜ ᱟᱢ ᱟᱨ ᱦᱚᱸ ᱱᱚᱣᱟ ᱠᱷᱚᱱ ᱢᱟᱨᱟᱝ ᱦᱟᱥᱯᱟᱛᱟᱞ ᱪᱟᱞᱟᱜ ᱢᱮ ᱟᱨ ᱚᱸᱰᱮᱧ ᱪᱟᱞᱟᱜᱼᱟ ᱚᱸᱰᱮ ᱡᱟᱸᱡ ᱯᱟᱨᱛᱟᱞ ᱵᱟᱲᱟ ᱠᱟᱛᱮ ᱛᱟᱭᱚᱢ ᱫᱚ ᱨᱟᱱ ᱠᱚᱠᱚ ᱤᱢᱟᱹᱧᱟ ᱤᱱᱟᱹ ᱛᱟᱭᱱᱚᱢ ᱫᱚ ᱚᱱᱟ ᱛᱮ ᱨᱟᱱᱚᱜ ᱟᱹᱧ ᱟᱨ ᱟᱜᱟᱨ ᱪᱷᱳᱴᱟᱢᱳᱴᱟ ᱨᱩᱭᱣᱟᱹ ᱜᱮ ᱛᱟᱦᱮᱱᱟ ᱮᱱᱠᱷᱟᱡ ᱫᱚ ᱚᱲᱟᱜ ᱠᱚᱨᱮᱜᱮᱧ ᱨᱟᱱᱚᱜᱼᱟ